ᱤᱧ ᱠᱩᱥᱤᱭᱟᱜ ᱡᱚᱢ ᱫᱚ ᱦᱩᱭᱩᱜ ᱠᱟᱱᱟ ᱠᱟᱭᱨᱟ ᱵᱤᱞᱤ ᱟᱨ ᱯᱤᱴᱷᱟᱹ ᱟᱨ ᱱᱤᱭᱟᱹ ᱠᱚᱜᱮ ᱚᱱᱟ ᱫᱚ ᱦᱩᱭᱩᱜ ᱠᱟᱱᱟ ᱡᱮ ᱨᱮᱫᱚ ᱟᱭᱢᱟ ᱰᱷᱮᱨ ᱯᱨᱳᱴᱤᱱ ᱢᱮᱱᱟᱜᱼᱟ ᱚᱱᱟ ᱫᱚ ᱡᱚᱢ ᱵᱷᱟᱜᱮ ᱜᱮᱭᱟ ᱤᱧ ᱡᱚᱢ ᱵᱟᱲᱟᱭ ᱜᱮᱭᱟ ᱨᱳᱡᱽᱜᱤᱧ ᱡᱚᱢ ᱵᱟᱲᱟᱭᱟ ᱚᱱᱟ ᱯᱤᱴᱷᱟᱹ ᱨᱮ ᱫᱟᱲᱮ ᱧᱟᱢᱚᱜᱚᱜᱼᱟ ᱟᱨ ᱠᱟᱭᱨᱟ ᱨᱮᱫᱚ ᱦᱩᱭᱩᱜ ᱠᱟᱱᱟ ᱯᱷᱨᱮᱹᱥᱜᱮ ᱟᱹᱭᱠᱟᱹᱜᱼᱟ ᱦᱚᱲᱢᱚ ᱜᱚᱴᱟ ᱥᱚᱨᱤᱨ ᱟᱨ ᱵᱤᱞᱤ ᱡᱚᱢ ᱛᱚ ᱦᱳᱭᱛᱳ ᱫᱟᱲᱮ ᱜᱮ ᱟᱹᱭᱠᱟᱹᱜᱼᱟ ᱠᱟᱹᱢᱤ ᱨᱮ ᱢᱚᱱ ᱞᱟᱜᱟᱜᱼᱟ ᱜᱚᱨᱚᱢ ᱫᱤᱱ ᱨᱮᱫᱚ ᱦᱩᱭᱩᱜ ᱠᱟᱱᱟ ᱮᱛᱚ ᱥᱚᱥᱟ ᱡᱚᱢ ᱞᱮᱠᱷᱟᱱ ᱵᱷᱟᱞᱮ ᱦᱩᱭᱩᱜᱼᱟ ᱛᱚ ᱪᱮᱫᱟᱜ ᱥᱮ ᱦᱚᱲᱢᱚ ᱨᱮ ᱫᱟᱜ ᱚᱠᱟ ᱫᱚ ᱠᱚᱢᱟᱣ ᱪᱟᱵᱟᱜᱼᱟ ᱜᱟᱞᱢᱟᱨᱟᱣ ᱛᱮ ᱛᱚ ᱚᱱᱟ ᱞᱟᱹᱜᱤᱫ ᱥᱚᱥᱟ ᱡᱚᱢ ᱞᱮᱠᱷᱟᱱ ᱫᱚ ᱦᱚᱲᱢᱚ ᱨᱮ ᱫᱟᱜ ᱡᱟᱹᱥᱛᱤ ᱵᱚᱞᱚᱱᱟ ᱚᱱᱟ ᱞᱟᱹᱜᱤᱫ ᱡᱚᱢ ᱴᱷᱤᱠᱟ ᱥᱚᱥᱟ ᱟᱨ ᱟᱨ ᱨᱮᱭᱟᱲ ᱫᱤᱱ ᱠᱚᱨᱮ ᱠᱟᱭᱨᱟ ᱟᱨ ᱚᱠᱟ ᱠᱚ ᱨᱮᱭᱟᱲ ᱡᱤᱱᱤᱥ ᱚᱱᱟ ᱠᱚ ᱵᱟᱝ ᱡᱚᱢ ᱞᱮᱠᱷᱟᱱ ᱜᱮ ᱵᱷᱟᱹᱞᱤᱭᱟ ᱪᱮᱫᱟᱜ ᱥᱮ ᱵᱟᱠᱷᱟᱱ ᱫᱚ ᱨᱮᱭᱟᱲ ᱥᱟᱼᱥᱟᱵᱼᱟ ᱠᱷᱩᱜ ᱧᱟᱧᱟᱢᱟ ᱥᱚᱨᱫᱤ ᱦᱩᱭᱩᱜᱼᱟ ᱱᱤᱭᱟᱹ ᱠᱚ ᱡᱚᱢ ᱞᱮᱠᱷᱟᱱ ᱜᱮ ᱱᱤᱛᱳᱜ ᱦᱚᱲᱢᱚ ᱛᱷᱚᱲᱟ ᱯᱷᱤᱴ ᱛᱟᱦᱮᱱᱟ ᱛᱚᱵᱩ ᱫᱤᱱᱟᱹᱢ ᱦᱤᱞᱟᱹᱜ ᱵᱟᱝ ᱧᱟᱢ ᱨᱮᱦᱚᱸ ᱵᱟᱝ ᱠᱩᱞᱟᱹᱜ ᱨᱮᱦᱚᱸ ᱥᱚᱯᱛᱟ ᱨᱮ ᱯᱮ ᱫᱤᱱ ᱵᱟᱠᱷᱟᱱ ᱫᱚ ᱵᱟᱨ ᱫᱤᱱ ᱛᱚᱵᱩ ᱡᱚᱢ ᱤᱫᱤ ᱞᱮᱠᱷᱟᱱ ᱵᱷᱟᱞᱚ ᱦᱩᱭᱩᱜᱼᱟ ᱱᱤᱭᱟᱹ ᱠᱚᱜᱮ ᱤᱧᱟᱹᱜ ᱫᱚ ᱟᱨᱠᱤ ᱱᱤᱭᱟᱹ ᱠᱚ ᱡᱚᱢ ᱞᱮᱠᱷᱟᱱ ᱜᱮ ᱵᱷᱟᱞᱚ ᱦᱩᱭᱩᱜᱼᱟ ᱟᱨ ᱱᱤᱭᱟᱹ ᱠᱚᱜᱮ ᱤᱧ ᱫᱩᱧ ᱡᱚᱢ ᱵᱟᱲᱟᱭᱟ